ᱨᱮᱥᱤᱵᱷ ᱚᱠᱟᱨᱮ ᱦᱮᱞᱳ ᱟᱹᱞᱤᱧ ᱟᱹᱵᱤᱱᱤᱡ ᱠᱟᱥᱴᱚᱢᱟᱨ ᱞᱤᱧ ᱞᱟᱹᱭᱮᱜᱼᱟ ᱞᱟᱹᱭ ᱮᱫᱼᱟ ᱞᱤᱧ ᱥᱤᱢᱮᱱᱴ ᱠᱚ ᱪᱮᱫ ᱞᱮᱠᱟ ᱢᱮᱱᱟᱜᱼᱟ ᱪᱮᱫ ᱥᱤᱢᱮᱱᱴ ᱠᱚ ᱦᱳᱭ ᱪᱮᱫ ᱪᱮᱫ ᱥᱤᱢᱮᱱᱴ

ᱟᱨ ᱜᱚᱱᱚᱝ ᱠᱚᱫᱚ ᱪᱮᱫ ᱞᱮᱠᱟ ᱵᱮᱱ ᱜᱚᱱᱚᱝ ᱠᱟᱜᱼᱟ ᱦᱮᱸ ᱦᱮᱸ ᱟᱪᱪᱷᱟ ᱦᱳᱭ ᱦᱟᱛᱟᱣ ᱞᱤᱧ ᱢᱮᱱᱮᱫ ᱛᱟᱦᱮᱸ ᱠᱟᱱᱟ ᱦᱟᱛᱟᱣ ᱠᱮᱭᱟᱞᱤᱧ ᱰᱷᱮᱨ ᱜᱮ ᱵᱤᱥ ᱛᱤᱨᱤᱥ ᱵᱷᱚᱨᱟ ᱜᱟᱱ ᱦᱳᱭ ᱢᱳᱴᱟᱢᱩᱴᱤ ᱚᱱᱠᱟ ᱵᱤᱥ ᱛᱤᱨᱤᱥ ᱰᱷᱮᱨ ᱧᱚᱜ ᱜᱮ ᱚᱱᱟ ᱨᱮᱦᱟᱸᱜ ᱟᱨᱚ ᱪᱮᱫ ᱞᱮᱠᱟ ᱜᱚᱱᱚᱝ ᱠᱚᱵᱤᱱ ᱦᱟᱛᱟᱣᱟ ᱚᱲᱟᱜ ᱢᱟ ᱵᱮᱥᱤ ᱢᱟ ᱵᱟᱭ ᱡᱷᱟᱹᱞᱟ ᱤᱱᱠᱟᱹ ᱦᱩᱭᱩᱜᱼᱟ ᱯᱚᱱᱨᱚ ᱵᱤᱥ ᱠᱤᱞᱳᱢᱤᱴᱟᱨ ᱟᱹᱵᱤᱱᱟᱜ ᱥᱴᱳᱨ ᱠᱷᱚᱱᱟᱜ ᱦᱮᱸ ᱟᱪᱪᱷᱟ ᱦᱮᱸ ᱚ ᱚᱱᱟ ᱜᱮᱞᱤᱧ ᱠᱩᱞᱤᱭᱮᱫ ᱵᱮᱱ ᱛᱟᱦᱮᱸᱜ ᱪᱮᱫ ᱞᱮᱠᱟ ᱛᱟᱦᱞᱮ ᱰᱤᱥᱠᱟᱣᱩᱱᱴ ᱠᱚᱫᱚ ᱵᱤᱱ ᱮᱢᱚᱜ ᱟᱥᱮ ᱵᱟᱝᱼᱟ ᱟᱪᱪᱷᱟ ᱦᱮᱸ ᱛᱚ ᱟᱪᱪᱷᱟ ᱴᱷᱤᱠ ᱜᱮᱭᱟ ᱛᱚᱵᱮ ᱢᱤᱫ ᱫᱤᱱ ᱜᱟᱱ ᱞᱤᱧ ᱪᱟᱞᱟᱜᱼᱟ ᱞᱟᱹᱭ ᱫᱟᱹᱞᱤᱧ ᱢᱤᱫ ᱫᱤᱱ ᱜᱟᱱ ᱞᱤᱧ ᱪᱟᱞᱟᱜᱼᱟ ᱛᱟᱦᱚᱞᱮ ᱦᱳᱭ ᱴᱷᱤᱠ ᱜᱮᱭᱟ ᱛᱚᱵᱮ